ᱤᱧᱟᱹᱜ ᱜᱷᱟᱨᱚᱸᱡᱽ ᱨᱮ ᱱᱚᱝᱠᱟᱱᱟᱜ ᱞᱟᱠᱪᱟᱨ ᱢᱮᱱᱟᱜ ᱟᱠᱟᱫᱟ ᱡᱟᱦᱟᱸ ᱫᱚ ᱥᱮᱨᱣᱟ ᱠᱟᱨᱛᱮ ᱯᱟᱹᱦᱤᱞ ᱠᱷᱚᱱᱜᱮ ᱦᱮᱡ ᱦᱤᱡᱩᱜ ᱠᱟᱱᱟ ᱚᱱᱠᱟᱱᱟᱜ ᱴᱷᱟᱣᱠᱟᱹ ᱡᱟᱦᱟᱸ ᱯᱚᱨᱚᱵᱽ ᱢᱮᱱ ᱞᱮᱠᱷᱟᱱ ᱫᱚ ᱫᱤᱥᱟᱹᱜᱼᱟ ᱥᱟᱠᱨᱟᱛ ᱯᱚᱨᱚᱵᱽ ᱥᱟᱠᱨᱟᱛ ᱨᱮᱫᱚ ᱥᱤᱧ ᱥᱟᱠᱨᱟᱛ ᱦᱤᱞᱳᱜ ᱛᱩᱯᱩ ᱯᱷᱟᱨᱪᱟ ᱠᱟᱛᱮᱫ ᱯᱟᱹᱦᱤᱞ ᱠᱷᱚᱱ ᱜᱮ ᱦᱟᱥᱟ ᱴᱩᱠᱩᱡ ᱨᱮ ᱫᱟᱠᱟ ᱤᱥᱤᱱ ᱠᱟᱛᱮ ᱚᱲᱟᱜ ᱨᱮ ᱡᱟᱦᱟᱸ ᱛᱤᱱᱟᱜ ᱦᱚᱲ ᱢᱮᱱᱟᱜ ᱞᱮᱭᱟ ᱥᱟᱱᱟᱢ ᱠᱚᱜᱮ ᱞᱮᱠᱷᱟ ᱥᱩᱢᱩᱝ ᱞᱮᱠᱟᱜᱮ ᱯᱟᱛᱲᱟ ᱨᱮᱫᱚ ᱩᱱ ᱦᱤᱞᱳᱜ ᱫᱚ ᱞᱮ ᱡᱚᱢᱟ ᱪᱮᱫᱟᱜ ᱥᱮ ᱠᱟᱛᱷᱟ ᱨᱮ ᱢᱮᱱᱟᱜ ᱞᱮᱠᱟ ᱩᱱ ᱦᱤᱞᱳᱜ ᱫᱚ ᱵᱟᱝᱢᱟ ᱪᱟᱸᱫᱳ ᱵᱚᱸᱜᱟᱭ ᱞᱮᱠᱷᱟ ᱠᱚᱣᱟ ᱡᱮ ᱚᱠᱚᱭᱟᱜ ᱜᱷᱟᱨᱚᱸᱡᱽ ᱨᱮ ᱛᱤᱱᱟᱜ ᱦᱚᱲ ᱢᱮᱱᱟᱜ ᱟᱠᱟᱫ ᱠᱚᱣᱟ ᱟᱨ ᱛᱤᱱᱟᱜ ᱫᱚᱠᱚ ᱦᱟᱱᱟ ᱯᱩᱨᱤ ᱟᱠᱟᱱᱟ ᱢᱮᱱᱛᱮ ᱚᱱᱟ ᱥᱮᱨᱣᱟ ᱜᱮ ᱟᱞᱮ ᱫᱚ ᱯᱟᱹᱦᱤᱞ ᱠᱷᱚᱱ ᱜᱮᱞᱮ ᱪᱚᱞ ᱟᱹᱜᱩ ᱟᱠᱟᱫᱟ